ᱤᱧᱟᱹᱜ ᱟᱛᱳ ᱨᱮᱱᱟᱜ ᱜᱷᱟᱨᱚᱸᱡᱽ ᱢᱩᱫᱽ ᱨᱮ ᱵᱤᱵᱟᱹᱫ ᱠᱚ ᱦᱩᱭ ᱞᱮᱱ ᱠᱷᱟᱱ ᱟᱞᱮ ᱫᱚ ᱯᱩᱭᱞᱩ ᱜᱚᱰᱮᱛ ᱵᱟᱵᱟ ᱞᱮ ᱠᱷᱚᱵᱚᱨ ᱟᱭᱟ ᱛᱟ ᱯᱚᱨᱮ ᱜᱤᱰᱮᱛ ᱵᱟᱵᱟ ᱢᱟᱹᱡᱷᱤ ᱢᱚᱬᱮ ᱦᱚᱲ ᱠᱚᱭ ᱡᱟᱣᱨᱟ ᱠᱚᱣᱟ ᱢᱟᱹᱡᱷᱤ ᱢᱚᱬᱮ ᱦᱚᱲ ᱠᱚ ᱡᱟᱣᱨᱟ ᱠᱟᱛᱮᱜ ᱵᱟᱫᱤ ᱵᱤᱵᱟ ᱫᱤ ᱨᱮᱭᱟᱜ ᱠᱟᱛᱷᱟ ᱠᱚ ᱟᱸᱡᱚᱢ ᱠᱟᱛᱮᱫ ᱚᱱᱟᱠᱚ ᱛᱩᱞᱟ ᱡᱚᱠᱷᱟ ᱠᱟᱛᱮ ᱞᱮ ᱧᱮᱞᱟ ᱚᱠᱚᱭᱟ ᱫᱚᱥ ᱥᱮ ᱚᱠᱚᱭᱟᱜ ᱵᱟᱝ ᱫᱚᱥ ᱡᱟᱦᱟᱸᱭ ᱫᱚᱥ ᱟᱠᱟᱫᱟᱭ ᱩᱱᱤ ᱦᱚᱸ ᱪᱮᱫ ᱞᱮᱠᱟᱭ ᱫᱚᱥ ᱟᱠᱟᱫᱟ ᱠᱷᱚᱢᱟ ᱡᱚᱜᱽᱜᱚ ᱠᱚ ᱧᱮᱞ ᱠᱟᱛᱮᱜ ᱟᱞᱮᱞᱮ ᱜᱚᱴᱟᱭᱟ ᱟᱫᱚ ᱡᱟᱦᱟᱸᱭ ᱠᱟᱹᱴᱤᱡ ᱫᱚᱥ ᱫᱚ ᱵᱤᱥᱤ ᱜᱮ ᱢᱮᱱᱟᱜ ᱛᱟᱭᱟ ᱥᱮ ᱠᱷᱚᱢᱟ ᱡᱚᱜᱽ ᱜᱚ ᱵᱟᱝ ᱠᱟᱱᱟ ᱩᱱᱠᱩ ᱫᱚ ᱰᱟᱰᱚᱢ ᱦᱚᱸ ᱦᱩᱭᱩᱜ ᱜᱮᱭᱟ ᱦᱮᱸ ᱱᱤᱠᱟ ᱜᱮ ᱛᱩᱞᱟ ᱡᱚᱠᱷᱟ ᱠᱟᱛᱮᱜ ᱟᱯᱮ ᱫᱚ ᱟᱞᱮᱭᱟᱜ ᱟᱛᱳ ᱨᱮᱱᱟᱜ ᱜᱷᱟᱨᱚᱸᱡᱽ ᱨᱮ ᱡᱟᱦᱟᱸ ᱵᱤᱵᱳᱫᱷ ᱠᱚ ᱦᱩᱭᱩᱜᱼᱟ ᱱᱤᱠᱟ ᱠᱟᱛᱮᱜ ᱜᱮᱞᱮ ᱥᱟᱞᱟᱜ ᱜᱚᱴᱟᱭᱟ